ᱤᱧ ᱵᱟᱲᱟᱭᱟ ᱢᱚᱱᱮᱭᱟ ᱛᱟᱭᱚᱢ ᱫᱟᱲᱟᱢ ᱯᱤᱲᱦᱚ ᱱᱟᱜᱟᱢ ᱥᱮᱬᱟ ᱠᱚᱫᱚ ᱞᱟᱹᱠᱛᱤᱜ ᱠᱟᱱᱟ ᱪᱮᱫᱟᱜ ᱥᱮ ᱯᱟᱹᱦᱤᱞᱫᱚ ᱥᱤᱫᱩ ᱠᱟᱹᱱᱩ ᱪᱮᱫᱞᱮᱠᱟ ᱠᱟᱛᱮᱫ ᱫᱤᱥᱟᱹᱢ ᱠᱤᱱ ᱞᱟᱹᱲᱦᱟᱹᱭ ᱞᱮᱫᱟ ᱥᱤᱫᱩ ᱠᱟᱹᱱᱩ ᱛᱤᱨᱤᱥᱮ ᱡᱩᱱ ᱦᱩᱞ ᱫᱤᱵᱚᱥ ᱚᱱᱟ ᱥᱟᱱᱟᱢ ᱫᱤᱥᱟᱹᱢ ᱨᱮᱱ ᱢᱟᱹᱱᱢᱤᱠᱩ ᱢᱟᱱᱟᱣᱟ ᱛᱤᱱᱟᱹᱜ ᱫᱤᱥᱟᱹᱢ ᱨᱮᱱ ᱦᱚᱲ ᱥᱟᱞᱟᱜ ᱤᱧᱨᱮᱡ ᱥᱟᱞᱟᱜ ᱛᱩᱯᱩᱧ ᱛᱟᱯᱟᱢ ᱠᱟᱛᱮᱫ ᱢᱟᱹᱱᱢᱤ ᱢᱟᱭᱟᱢ ᱵᱚᱦᱮᱞ ᱠᱟᱛᱮᱫ ᱯᱚᱨᱟᱫᱷᱤᱱ ᱵᱷᱟᱨᱚᱛ ᱥᱟᱫᱷᱤᱱ ᱟᱠᱟᱱᱟ